ᱟᱦᱟ ᱵᱟᱲᱟᱭ ᱢᱮᱱᱟᱜ ᱜᱮᱭᱟ ᱟᱨ ᱱᱚᱣᱟ ᱠᱚᱫᱚ ᱦᱩᱭᱩᱜ ᱠᱟᱱᱟ ᱡᱟᱦᱟ ᱛᱤ ᱛᱮᱱᱟᱜ ᱵᱮᱱᱟᱣ ᱠᱷᱟᱹᱪᱞᱟᱹᱜ ᱡᱷᱩᱲᱤ ᱮᱢᱟᱱᱠᱩ ᱵᱮᱱᱟᱣ ᱟᱨ ᱚᱱᱟ ᱱᱚᱣᱟ ᱠᱚᱫᱚ ᱟᱹᱰᱤᱜᱤ ᱞᱟᱹᱠᱛᱤ ᱟᱱᱟᱜ ᱠᱟᱱᱜᱮᱭᱟ ᱟᱨ ᱱᱚᱣᱟ ᱠᱚᱫᱚ ᱟᱛᱩᱨᱮᱱ ᱦᱟᱲᱟᱢ ᱦᱚᱲ ᱠᱚᱠᱚ ᱵᱮᱱᱟᱣ ᱜᱮᱭᱟ ᱩᱱᱠᱩᱴᱷᱮᱱ ᱠᱷᱚᱱ ᱪᱤᱫ ᱠᱟᱛᱮ ᱟᱵᱩ ᱵᱩ ᱵᱮᱱᱟᱣ ᱫᱟᱲᱤᱭᱟᱜᱼᱟ ᱡᱟᱦᱟᱸ ᱱᱟᱣᱟ ᱡᱮᱱᱟᱨᱮᱥᱮᱱ ᱠᱩ